ᱤᱧ ᱤᱧᱟᱹᱜ ᱥᱮᱨᱮᱧ ᱛᱮ ᱱᱤᱭᱟᱹᱜᱮ ᱦᱚᱲ ᱠᱚᱧ ᱵᱩᱡᱷᱟᱹᱣ ᱦᱚᱪᱚ ᱠᱚᱣᱟ ᱢᱟᱱᱮ ᱡᱟᱦᱟᱸ ᱫᱚ ᱢᱟᱱᱮ ᱥᱮᱨᱮᱧ ᱨᱟᱦᱟ ᱛᱮᱠᱷᱟᱱ ᱫᱚ ᱢᱚᱡᱽ ᱥᱟᱺᱦᱤᱡ ᱠᱚ ᱟᱴᱠᱟᱨᱟ ᱟᱨ ᱠᱟᱛᱷᱟᱛᱮ ᱨᱚᱲ ᱛᱮᱠᱷᱟᱱ ᱫᱚ ᱠᱟᱹᱴᱤᱡ ᱢᱟᱱᱮ ᱩᱱᱟᱹᱜ ᱟᱸᱡᱚᱢ ᱵᱟᱝᱠᱚ ᱟᱸᱡᱚᱢ ᱞᱟᱹᱜᱤᱫᱚᱜᱼᱟ ᱦᱚᱸᱜᱼᱚ ᱱᱚᱝᱠᱟ ᱞᱮᱠᱟ ᱟᱫᱚ ᱥᱮᱨᱮᱧ ᱨᱟᱦᱟ ᱛᱮᱠᱷᱟᱱ ᱟᱹᱰᱤ ᱢᱚᱡᱽ ᱥᱟᱺᱦᱤᱡ ᱠᱚ ᱟᱴᱠᱟᱨ ᱦᱚᱛᱮᱫ ᱛᱮ ᱚᱱᱟ ᱥᱮᱨᱮᱧ ᱠᱚ ᱞᱟᱹᱭ ᱦᱩᱭᱩᱜᱼᱟ ᱟᱫᱚ ᱥᱮᱨᱮᱧ ᱢᱩᱪᱟᱹᱫ ᱯᱚᱨᱮ ᱪᱮᱫ ᱤᱧ ᱥᱮᱨᱮᱧ ᱠᱮᱫᱟ ᱪᱮᱫᱟᱜ ᱤᱧ ᱥᱮᱨᱮᱧ ᱠᱮᱫᱟ ᱟᱫᱚ ᱦᱚᱸᱜᱼᱚ ᱱᱟ ᱫᱚᱦᱟᱜ ᱚᱱᱟ ᱛᱟᱭᱚᱢᱛᱮ ᱚᱱᱟ ᱫᱚᱧ ᱞᱟᱹᱭ ᱯᱟᱥᱱᱟᱣ ᱟᱠᱚᱣᱟ ᱟᱫᱚ ᱦᱚᱸᱜᱼᱚ ᱱᱚᱝᱠᱟ ᱞᱮᱠᱟᱜᱮ ᱡᱮᱢᱚᱱ ᱥᱚᱦᱨᱟᱭ ᱥᱚᱢᱚᱭ ᱫᱚ ᱥᱚᱦᱨᱟᱭ ᱨᱟᱦᱟ ᱛᱮᱦᱚᱸ ᱵᱚᱱ ᱞᱟᱹᱭᱟ ᱫᱚᱝ ᱥᱚᱢᱚᱭ ᱫᱚ ᱫᱚᱝ ᱨᱟᱦᱟ ᱛᱮᱦᱚᱸ ᱵᱚᱱ ᱞᱟᱹᱭᱟ ᱞᱟᱸᱜᱽᱲᱮ ᱚᱱᱟ ᱥᱚᱦᱨᱟᱭ ᱨᱮᱭᱟᱜ ᱠᱟᱱ ᱜᱮᱭᱟ ᱟᱫᱚ ᱦᱚᱸᱜᱼᱚ ᱱᱚᱝᱠᱟ ᱞᱮᱠᱟ ᱥᱮᱨᱮᱧ ᱛᱟᱦᱮᱸᱛᱮ ᱞᱟᱦᱟᱜ ᱛᱟᱞᱟᱛᱮ ᱡᱟᱦᱟᱸ ᱵᱚᱱ ᱞᱟᱹᱭᱮᱫ ᱫᱚ ᱥᱮ ᱡᱟᱦᱟᱸᱧ ᱞᱟᱹᱭᱮᱫ ᱫᱚ ᱟᱫᱚ ᱦᱚᱸᱜᱼᱚ ᱱᱚᱝᱠᱟ ᱥᱮᱨᱮᱧ ᱨᱟᱦᱟ ᱛᱮᱠᱷᱟᱱ ᱟᱹᱰᱤ ᱢᱚᱡᱽ ᱦᱚᱲᱠᱚ ᱵᱩᱡᱷᱟᱹᱣᱟ ᱚᱱᱟ ᱫᱚᱠᱚ ᱟᱛᱮᱱᱟ ᱟᱨ ᱠᱟᱛᱷᱟ ᱛᱮᱢ ᱞᱟᱹᱭ ᱞᱮᱠᱷᱟᱱ ᱩᱱᱟᱹᱜ ᱫᱚ ᱵᱟᱝ ᱠᱚ ᱟᱛᱮᱱᱟ ᱦᱚᱸᱜᱼᱚ ᱱᱚᱝᱠᱟ ᱞᱮᱠᱟᱛᱮ ᱟᱨ ᱚᱱᱟ ᱥᱮᱨᱮᱧ ᱞᱟᱹᱭ ᱠᱟᱛᱮᱫ ᱯᱚᱨᱮᱜᱮ ᱤᱧ ᱫᱚ ᱦᱟᱸᱜ ᱚᱱᱟ ᱛᱟᱭᱚᱢ ᱛᱮ ᱠᱟᱛᱷᱟ ᱛᱮᱦᱟᱸᱜ ᱤᱧ ᱨᱚᱲ ᱵᱩᱡᱷᱟᱹᱣ ᱟᱠᱚᱣᱟ